ᱡᱚᱸᱦᱟᱨ ᱜᱚᱢᱠᱮ ᱰᱟᱭᱵᱷᱟᱨ ᱥᱟᱦᱮᱵᱽ ᱤᱭᱟᱹ ᱟᱹᱞᱤᱧ ᱢᱟ ᱱᱚᱜᱼᱚᱭ ᱟᱯᱮ ᱚᱱᱟ ᱜᱮ ᱦᱟᱸᱜ ᱰᱩᱢᱩᱨᱤᱭᱟᱹ ᱥᱮᱫ ᱪᱟᱞᱟᱜ ᱵᱟᱠᱷᱨᱟ ᱢᱟ ᱜᱟᱹᱰᱤ ᱞᱤᱧ ᱵᱩᱠ ᱞᱮᱫ ᱛᱟᱦᱮᱱᱟ ᱟᱫᱚ ᱱᱚᱜᱼᱚᱭ ᱚᱲᱟᱜ ᱠᱚᱨᱮᱜᱮ ᱱᱚᱜᱼᱚᱭ ᱮᱴᱠᱮᱴᱚᱬᱮᱠᱚ ᱯᱟᱲᱟᱣᱮᱱᱟ ᱟᱨ ᱱᱚᱣᱟ ᱢᱟ ᱵᱟᱝ ᱴᱷᱤᱠᱟᱹ ᱞᱮᱱᱟ ᱦᱚᱭᱛᱳ ᱱᱚᱣᱟ ᱞᱟᱦᱟ ᱦᱟᱱᱮ ᱵᱟᱨᱥᱤᱧ ᱢᱟᱲᱟᱝ ᱨᱮᱭᱟᱜ ᱠᱟᱛᱷᱟ ᱠᱟᱱᱟ ᱛᱚ ᱟᱫᱚ ᱱᱚᱝᱠᱟᱱ ᱜᱷᱚᱴᱚᱱ ᱠᱚ ᱦᱩᱭ ᱜᱚᱫᱚᱜᱼᱟ ᱢᱮᱱᱛᱮ ᱵᱟᱝᱞᱤᱧ ᱴᱷᱤᱠᱟᱹ ᱜᱚᱫ ᱠᱟᱜᱼᱟ ᱟᱫᱚ ᱟᱹᱛᱩ ᱱᱚᱜᱼᱚᱭ ᱛᱚᱨᱟ ᱚᱲᱟᱜ ᱠᱚᱨᱮᱱᱟᱜ ᱡᱟᱦᱟᱸ ᱨᱩᱣᱟᱹᱜ ᱠᱚ ᱦᱟᱹᱥᱩᱜ ᱠᱷᱚᱱᱟᱜ ᱞᱮ ᱯᱟᱲᱟᱣᱮᱱᱟ ᱟᱹᱰᱤ ᱛᱮᱫ ᱮᱱᱠᱷᱟᱱ ᱚᱱᱮ ᱡᱟᱦᱟᱸ ᱞᱟᱝ ᱪᱟᱞᱟᱜ ᱢᱮᱱ ᱞᱮᱫ ᱞᱮ ᱡᱟᱦᱟᱸ ᱵᱟᱠᱷᱨᱟ ᱚᱱᱮ ᱠᱤᱪᱷᱩ ᱯᱩᱭᱥᱟᱹ ᱠᱚᱞᱤᱧ ᱮᱢᱟᱫ ᱵᱮᱱ ᱛᱟᱦᱮᱸᱫᱼᱟ ᱚᱱᱟ ᱰᱩᱢᱩᱨᱤᱭᱟᱹ ᱚᱱᱟ ᱪᱟᱞᱟᱜ ᱵᱟᱠᱷᱨᱟ ᱦᱟᱸᱜ ᱟᱹᱵᱤᱱᱟᱜ ᱜᱟᱹᱰᱤ ᱡᱟᱦᱟᱸᱭ ᱤᱫᱤ ᱠᱮᱭᱟ ᱦᱩᱱᱟᱹᱝ ᱚᱱᱟ ᱠᱷᱚᱱᱟᱜ ᱱᱚᱜᱼᱚᱭ ᱨᱩᱣᱟᱹᱜ ᱠᱚ ᱯᱟᱲᱟᱣ ᱮᱱᱟ ᱛᱚ ᱨᱩᱣᱟᱹ ᱦᱟᱹᱥᱩ ᱠᱚ ᱚᱱᱟ ᱤᱫᱤ ᱠᱟᱛᱮᱫ ᱦᱟᱸᱜ ᱱᱚᱜᱼᱚᱭ ᱵᱟᱹᱞᱤᱧ ᱪᱟᱞᱟᱣ ᱫᱟᱲᱮᱭᱟᱜ ᱠᱟᱱᱟ ᱦᱮᱸ ᱥᱮ ᱟᱫᱚ ᱚᱱᱟ ᱜᱮᱞᱤᱧ ᱢᱮᱱᱮᱫ ᱛᱟᱦᱮᱱᱟ ᱚᱱᱟ ᱯᱩᱭᱥᱟᱹ ᱫᱚ ᱦᱩᱱᱟᱹᱝ ᱡᱟᱜᱮ ᱡᱟᱦᱟᱸ ᱦᱤᱥᱟᱹᱵᱽ ᱛᱮ ᱱᱤᱛᱚᱜ ᱟᱹᱞᱤᱧ ᱯᱷᱳᱱ ᱯᱮᱹ ᱛᱮ ᱨᱮᱦᱚᱸ ᱵᱟᱠᱷᱟᱱ ᱱᱤᱝᱠᱟᱹ ᱡᱟᱦᱟᱸ ᱛᱤᱱ ᱧᱟᱯᱟᱢ ᱞᱮᱱᱠᱷᱟᱱ ᱞᱟᱝ ᱚᱱᱟ ᱠᱚ ᱮᱢ ᱨᱩᱣᱟᱹᱲ ᱠᱟᱜ ᱛᱟᱹᱞᱤᱧ ᱢᱮ ᱦᱮᱸ ᱥᱮ ᱵᱟᱝ ᱚᱱᱟᱫᱚ ᱚᱱᱠᱟ ᱵᱟᱝ ᱚᱥᱩᱵᱤᱫᱷᱟ ᱯᱟᱲᱟᱣ ᱜᱚᱫᱚᱜᱼᱟ ᱵᱟᱝᱠᱷᱟᱱ ᱚᱱᱟ ᱵᱟᱝ ᱠᱮᱱᱥᱮᱹᱞ ᱦᱩᱭ ᱠᱚᱜᱼᱟ ᱚᱱᱟ ᱠᱚᱫᱚ ᱢᱟ ᱚᱱᱟ ᱯᱷᱳᱱ ᱯᱮᱹ ᱛᱮᱱᱟᱜ ᱛᱮᱦᱚᱸ ᱵᱷᱮᱡᱟ ᱟᱹᱞᱤᱧ ᱵᱮᱱ ᱦᱮᱸ ᱥᱮ ᱚᱱᱟ ᱫᱚ ᱤᱱᱟᱹᱜ ᱫᱚ ᱢᱟ ᱟᱹᱵᱤᱱ ᱦᱚᱸ ᱞᱟᱦᱟ ᱥᱟᱦᱟᱣ ᱠᱟᱛᱮᱫ ᱛᱟᱦᱮᱱ ᱵᱮᱱ ᱟᱜᱟᱢ ᱫᱟᱨᱟᱢ ᱟᱨᱚ ᱱᱚᱝᱠᱟᱜᱮ ᱟᱨ ᱟᱞᱟᱝᱼᱟᱜ ᱥᱟᱹᱜᱟᱹᱭ ᱛᱟᱦᱮᱸ ᱧᱚᱜᱚᱜ ᱜᱮᱭᱟ ᱦᱮᱸ ᱥᱮ ᱚᱱᱠᱟᱜᱮ ᱟᱨᱚ ᱞᱟᱹᱠᱛᱤ ᱯᱟᱲᱟᱣ ᱞᱮᱱᱠᱷᱟᱱ ᱜᱮ ᱟᱹᱞᱤᱧᱞᱤᱧ ᱠᱷᱚᱡᱽ ᱵᱮᱱᱟ ᱦᱟᱸᱜ ᱚᱱᱠᱟ ᱜᱮ ᱦᱮᱸ ᱥᱮ ᱚᱱᱟ ᱠᱚ ᱤᱱᱟᱹᱜ ᱫᱚ ᱢᱟ ᱞᱟᱦᱟ ᱥᱟᱦᱟᱣ ᱠᱟᱛᱮᱫ ᱛᱟᱦᱮᱱ ᱛᱟᱵᱚᱱ ᱵᱤᱱ ᱦᱮᱸᱥᱮ ᱱᱚᱝᱠᱟᱜᱮ ᱟᱨᱚ ᱦᱟᱸᱜ ᱞᱤᱧ ᱯᱷᱳᱱ ᱜᱚᱫ ᱟᱹᱵᱤᱱᱟ ᱚᱱᱠᱟ ᱞᱟᱹᱠᱛᱤ ᱯᱟᱲᱟᱜ ᱠᱷᱟᱱ ᱦᱮᱸ ᱪᱮ ᱱᱚᱣᱟ ᱠᱚ ᱢᱟ ᱟᱹᱵᱤᱱ ᱜᱮ ᱱᱚᱣᱟ ᱠᱚᱫᱚ ᱩᱭᱦᱟᱹᱨᱟᱵᱤᱱ ᱦᱮᱸᱥᱮ